ᱡᱤᱭᱟᱹᱞᱤ ᱨᱮᱱ ᱢᱤᱫ ᱜᱟᱹᱞᱤᱢ ᱜᱮ ᱠᱟᱹᱱᱟᱹᱧ ᱥᱤᱢ ᱜᱮᱰᱮ ᱥᱩᱠᱨᱤ ᱰᱟᱝᱨᱤ ᱱᱩᱠᱩ ᱠᱚᱢ ᱡᱳᱜᱟᱣ ᱞᱮᱠᱚ ᱠᱷᱟᱱ ᱱᱩᱠᱩ ᱜᱮ ᱢᱤᱫ ᱚᱠᱛᱮ ᱟᱢ ᱠᱟᱹᱣᱰᱤ ᱠᱚ ᱟᱹᱜᱩ ᱟᱢᱟ ᱪᱮᱫᱟᱜ ᱥᱮ ᱱᱩᱠᱩ ᱫᱚ ᱵᱟᱝ ᱠᱚ ᱨᱚᱲ ᱫᱟᱲᱮᱭᱟᱜᱼᱟ ᱚᱵᱚᱞᱟ ᱡᱤᱱᱤᱥ ᱠᱟᱱᱟ ᱠᱚ ᱱᱩᱠᱩ ᱠᱚ ᱟᱢ ᱡᱩᱫᱤ ᱚᱠᱛᱚ ᱱᱟᱹᱯᱤᱛ ᱮᱢ ᱡᱚᱢᱟᱜ ᱠᱚᱢ ᱮᱢᱟ ᱠᱚᱣᱟ ᱱᱩᱠᱩᱜᱮ ᱢᱤᱫ ᱫᱤᱱ ᱦᱤᱞᱳᱜ ᱟᱢ ᱟᱠᱷᱨᱤᱧ ᱠᱟᱛᱮᱫ ᱴᱟᱠᱟᱢ ᱧᱟᱢ ᱫᱟᱲᱮᱭᱟᱜᱼᱟ ᱥᱮ ᱠᱟᱹᱣᱰᱤᱢ ᱡᱳᱜᱟᱲ ᱫᱟᱲᱮᱭᱟᱜᱼᱟ ᱰᱟᱝᱨᱤ ᱠᱚᱫᱚ ᱡᱚᱢ ᱪᱮᱫ ᱮᱢ ᱮᱢᱟ ᱠᱚᱣᱟ ᱢᱮᱱᱫᱚ ᱵᱩᱥᱩᱵ ᱜᱮᱫ ᱠᱟᱛᱮᱫ ᱚᱱᱟᱨᱮ ᱠᱷᱳᱞ ᱮᱢ ᱮᱢᱟ ᱠᱚᱛᱮ ᱚᱱᱟ ᱡᱚᱢᱮᱢ ᱮᱢᱟ ᱠᱚᱣᱟ ᱟᱨ ᱜᱮᱰᱮ ᱫᱚ ᱞᱩᱵᱩᱜ ᱟᱛᱮᱫ ᱫᱟᱠᱟ ᱥᱮ ᱦᱩᱲᱩᱢ ᱮᱢ ᱫᱟᱲᱮ ᱟᱠᱚᱣᱟ ᱥᱤᱢ ᱫᱚ ᱪᱟᱣᱞᱮ ᱚᱱᱠᱟᱜᱮ ᱱᱩᱠᱩ ᱠᱚ ᱥᱚᱢᱚᱭ ᱚᱠᱛᱮᱢ ᱧᱮᱞ ᱞᱮᱠᱚ ᱠᱷᱟᱱ ᱫᱚ ᱵᱷᱟᱹᱜᱤᱼᱟ